ᱰᱟᱥᱵᱤᱱ ᱫᱚᱦᱚ ᱫᱚ ᱥᱮ ᱰᱟᱥᱵᱤᱱ ᱫᱚ ᱟᱹᱰᱤ ᱱᱟᱯᱟᱭ ᱡᱤᱱᱤᱥ ᱠᱟᱱᱟ ᱪᱮᱫᱟᱜ ᱥᱮ ᱵᱟᱡᱟᱨ ᱠᱚᱨᱮ ᱦᱚᱸ ᱰᱟᱥᱵᱤᱱ ᱠᱚᱠᱚ ᱫᱚᱦᱚ ᱠᱟᱜᱼᱟ ᱵᱟᱝᱠᱷᱟᱱ ᱫᱚ ᱟᱛᱳ ᱴᱚᱞᱟ ᱠᱚᱨᱮᱜ ᱟᱨ ᱚᱲᱟᱜ ᱠᱚᱨᱮᱜ ᱫᱚᱦᱚ ᱫᱚ ᱟᱹᱰᱤ ᱵᱷᱟᱜᱮᱭᱟ ᱪᱮᱫᱟᱜ ᱥᱮ ᱡᱟᱦᱟᱸ ᱛᱤᱱᱟᱹᱜ ᱠᱷᱟᱨᱟᱯ ᱡᱤᱱᱤᱥ ᱟᱹᱞᱩ ᱪᱚᱠᱟᱜ ᱠᱚ ᱯᱞᱟᱥᱴᱤᱠ ᱠᱚ ᱡᱟᱦᱟᱸ ᱛᱤᱱᱟᱹᱜ ᱠᱷᱟᱨᱟᱯ ᱡᱤᱱᱤᱥ ᱚᱱᱟ ᱰᱟᱥᱴᱵᱤᱱ ᱨᱮ ᱫᱩᱞ ᱫᱚᱦᱚ ᱠᱟᱜᱼᱟ ᱮᱸᱰᱮᱠᱷᱟᱱ ᱢᱤᱫ ᱡᱟᱭᱜᱟᱨᱮ ᱛᱟᱦᱮᱱᱟ ᱟᱨ ᱵᱟᱡᱟᱨ ᱥᱩᱨ ᱠᱚᱨᱮ ᱦᱚᱸ ᱢᱤᱫ ᱡᱟᱭᱜᱟ ᱨᱮ ᱚᱱᱟ ᱰᱟᱥᱴᱵᱤᱱ ᱡᱩᱫᱤ ᱛᱟᱦᱮᱱᱟ ᱦᱚᱨ ᱛᱮᱱ ᱦᱚᱲ ᱠᱚ ᱯᱞᱟᱥᱴᱤᱠ ᱠᱚ ᱵᱟᱠᱚ ᱜᱤᱰᱤᱭᱟ ᱟᱨ ᱡᱟᱦᱟᱸ ᱛᱤᱱᱟᱹᱜ ᱵᱚᱨᱡᱚ ᱯᱚᱫᱟᱨᱛᱷᱚ ᱠᱚ ᱛᱟᱦᱮᱱᱟ ᱡᱟᱦᱟᱸ ᱠᱚ ᱵᱝ ᱥᱮᱭᱟᱜᱼᱟ ᱥᱚᱼᱟ ᱚᱱᱟ ᱠᱚ ᱢᱤᱫ ᱡᱟᱭᱜᱟ ᱨᱮᱠᱚ ᱫᱚᱦᱚ ᱞᱮᱠᱷᱟᱱ ᱵᱷᱟᱜᱮ ᱦᱩᱭᱩᱜᱼᱟ ᱟᱨ ᱯᱚᱨᱤᱥᱠᱟᱨ ᱫᱚᱦᱚᱭᱟᱭ ᱫᱚᱨᱠᱟᱨ ᱠᱟᱱ ᱜᱮᱭᱟ ᱰᱟᱥᱴᱵᱤᱱ ᱫᱚ ᱟᱢ ᱢᱤᱫ ᱡᱟᱭᱜᱟ ᱨᱮ ᱡᱷᱚᱛᱚ ᱠᱷᱟᱨᱟᱯ ᱡᱤᱱᱤᱥ ᱠᱚ ᱛᱟᱦᱮᱱᱟ ᱥᱚ ᱥᱤᱲᱤᱡ ᱠᱚ ᱢᱤᱫ ᱡᱟᱭᱜᱟ ᱨᱮᱠᱚ ᱫᱚᱦᱚᱭᱟ ᱚᱱᱟ ᱠᱷᱟᱹᱛᱤᱨ ᱰᱟᱥᱴᱵᱤᱱ ᱵᱮᱵᱚᱦᱟᱨ ᱫᱚ ᱵᱷᱟᱜᱮᱭᱟ ᱟᱨ ᱰᱟᱥᱴᱵᱤᱱ ᱠᱚ ᱵᱮᱵᱚᱦᱟᱨ ᱢᱟ ᱵᱮᱵᱚᱦᱟᱨ ᱞᱮᱠᱷᱟᱱ ᱠᱚ ᱟᱵᱚᱣᱟᱜ ᱦᱚᱨ ᱠᱚ ᱱᱟᱯᱟᱭ ᱛᱟᱦᱮᱱᱟ ᱵᱮᱥ ᱛᱟᱦᱮᱱᱟ ᱚᱱᱟᱜᱮ